ᱥᱮᱫᱟᱭ ᱦᱟᱯᱲᱟᱢ ᱠᱚᱣᱟᱜ ᱠᱟᱛᱷᱟ ᱞᱮᱠᱟᱛᱮ ᱫᱷᱟᱹᱨᱛᱤ ᱥᱤᱨᱤᱡᱽ ᱨᱮᱱᱟᱜ ᱱᱟᱜᱟᱢ ᱢᱟ ᱢᱮᱱᱟᱜ ᱜᱮᱭᱟ ᱚᱱᱟ ᱫᱚ ᱥᱮᱫᱟᱭ ᱦᱟᱯᱲᱟᱢ ᱠᱚᱣᱟᱜ ᱠᱟᱛᱷᱟ ᱞᱮᱠᱟᱛᱮ ᱢᱤᱫᱴᱟᱝ ᱯᱚᱛᱚᱵ ᱦᱚᱸ ᱢᱮᱱᱟᱜᱼᱟ ᱟᱫᱚ ᱚᱱᱟ ᱠᱚᱨᱮ ᱡᱟᱦᱟᱸ ᱜᱮ ᱠᱟᱱᱟ ᱢᱟᱨᱮᱭᱟᱜ ᱠᱟᱛᱷᱟ ᱫᱚ ᱦᱩᱭᱩᱜ ᱠᱟᱱᱟ ᱠᱤᱪᱩᱣᱟᱹ ᱨᱟᱡᱽ ᱦᱚᱨᱚ ᱨᱟᱡᱽ ᱞᱮᱠᱟᱛᱮ ᱡᱟᱦᱟᱸ ᱫᱷᱟᱹᱨᱛᱤ ᱥᱤᱨᱚᱡᱚᱱ ᱨᱮᱱᱟᱜ ᱢᱮᱱᱠᱷᱟᱱ ᱱᱤᱛᱚᱜ ᱡᱟᱦᱟᱸ ᱟᱵᱚᱣᱟᱜ ᱟᱵᱚᱣᱟᱜ ᱥᱟᱱᱛᱟᱲ ᱠᱚᱣᱟᱜ ᱡᱟᱦᱟᱸ ᱰᱮᱵᱷᱮᱞᱚᱯ ᱞᱮᱠᱟ ᱛᱮᱫᱚ ᱯᱚᱱᱰᱤᱛ ᱨᱟᱹᱜᱷᱩᱱᱟᱛ ᱢᱩᱨᱢᱩ ᱡᱟᱦᱟᱸ ᱦᱤᱛᱟᱹᱞᱮ ᱚᱞ ᱟᱠᱟᱜᱼᱟ ᱦᱤᱛᱟᱹᱞ ᱨᱮᱱᱟᱜ ᱞᱮᱠᱟᱛᱮ ᱫᱚ ᱚᱛ ᱩᱯᱮᱞ ᱡᱟᱦᱟᱱᱟᱜ ᱚᱣᱟᱝ ᱥᱤᱨᱤᱡᱽ ᱚᱱᱟ ᱚᱞ ᱟᱠᱟᱱᱟ ᱚᱱᱟ ᱨᱮᱫᱚ ᱦᱚᱸ ᱟᱹᱰᱤ ᱪᱮᱨᱦᱟ ᱯᱩᱥᱴᱟᱹᱣ ᱥᱟᱺᱦᱤᱡ ᱛᱮ ᱞᱟᱹᱭ ᱟᱠᱟᱱᱟ ᱟᱨ ᱱᱚᱣᱟ ᱨᱮᱫᱚ ᱢᱟᱲᱟᱝ ᱫᱚ ᱫᱷᱟᱹᱨᱛᱤ ᱫᱚ ᱢᱟᱱᱮ ᱪᱮᱫ ᱵᱟᱝ ᱛᱟᱦᱮᱸ ᱠᱟᱱᱟ ᱡᱟᱦᱟᱸ ᱜᱮ ᱱᱚᱣᱟ ᱫᱷᱟᱹᱨᱛᱤ ᱫᱚ ᱥᱩᱱ ᱜᱮ ᱛᱟᱦᱮᱸ ᱠᱟᱱᱟ ᱟᱨ ᱚᱣᱟᱝ ᱥᱩᱱ ᱜᱮ ᱛᱟᱦᱮᱸ ᱠᱟᱱᱟ ᱚᱱᱟᱛᱮ ᱟᱫᱚ ᱫᱟᱜ ᱜᱮ ᱛᱟᱦᱮᱸ ᱠᱟᱱᱟ ᱫᱟᱜ ᱛᱟᱞᱟ ᱨᱮ ᱡᱟᱦᱟᱸ ᱞᱮᱠᱟ ᱩᱱᱠᱩ ᱫᱟᱜ ᱛᱟᱞᱟ ᱨᱮ ᱥᱮ ᱪᱮᱫ ᱠᱚ ᱟᱨ ᱦᱚᱸ ᱫᱷᱟᱹᱨᱛᱤ ᱠᱚ ᱚᱢᱚᱱ ᱠᱚ ᱥᱤᱨᱡᱟᱹᱜ ᱠᱷᱟᱹᱛᱤᱨᱛᱮ ᱦᱟᱸᱥ ᱦᱟᱺᱥᱞᱤ ᱠᱤᱱ ᱡᱚᱱᱚᱢᱚᱭᱱᱟ ᱦᱟᱸᱥ ᱦᱟᱺᱥᱞᱤ ᱡᱤᱣᱤ ᱠᱷᱚᱱ ᱜᱮ ᱦᱟᱸᱥ ᱦᱟᱺᱥᱞᱤ ᱡᱤᱣᱤ ᱠᱷᱚᱱ ᱜᱮ ᱢᱟᱹᱱᱤ ᱦᱚᱯᱚᱱ ᱦᱚᱸ ᱠᱤᱱ ᱡᱚᱱᱢᱚ ᱟᱠᱟᱱᱟ ᱟᱨ ᱱᱚᱣᱟ ᱜᱮ ᱱᱤᱛᱚᱜᱼᱟ ᱱᱚᱣᱟᱜᱮ ᱦᱤᱛᱟᱹᱞ ᱨᱮ ᱡᱟᱦᱟᱸ ᱢᱮᱱᱟᱜᱼᱟ ᱚᱱᱟ ᱦᱤᱛᱟᱹᱞ ᱨᱮᱱᱟᱜ ᱯᱚᱛᱚᱵ ᱞᱮᱠᱟᱛᱮ ᱡᱟᱦᱟᱸ ᱤᱧ ᱴᱷᱮᱱ ᱵᱟᱲᱟᱭ ᱢᱮᱱᱟᱜᱼᱟ ᱟᱨ ᱱᱚᱣᱟ ᱜᱮ ᱱᱤᱛᱚᱜ ᱫᱚ ᱱᱟᱦᱟᱜ ᱡᱟᱦᱟᱸ ᱜᱮ ᱥᱠᱩᱞ ᱠᱚᱨᱮ ᱠᱚᱞᱮᱡᱽ ᱠᱚᱨᱮᱜ ᱚᱱᱟ ᱯᱟᱲᱦᱟᱣ ᱦᱩᱭᱩᱜ ᱠᱟᱱᱟ ᱱᱤᱛᱚᱜ ᱫᱚ ᱱᱚᱣᱟ ᱵᱚᱱ ᱢᱮᱱᱟ ᱢᱤᱫᱩᱜ ᱠᱷᱟᱱ ᱫᱚᱵᱚ ᱡᱚᱛᱚ ᱟᱵᱚᱣᱟᱜ ᱞᱮᱠᱟ ᱛᱮᱵᱚᱱ ᱢᱤᱫᱩᱜᱼᱟ ᱟᱨ ᱱᱚᱣᱟ ᱜᱮ ᱱᱟᱦᱟᱜ ᱜᱩᱨᱩ ᱫᱚᱭ ᱢᱮᱱ ᱠᱟᱜᱼᱟ ᱡᱚᱛᱚ ᱜᱮ ᱦᱤᱛᱟᱹᱞ ᱫᱚᱵᱚᱱ ᱯᱟᱲᱦᱟᱣᱟ